ᱤᱧᱟᱹᱜ ᱴᱷᱟᱶ ᱨᱮᱭᱟᱜ ᱢᱩᱬᱩᱫ ᱵᱤᱨᱤᱫ ᱵᱟᱝᱠᱷᱟᱱ ᱠᱟᱹᱨᱩ ᱵᱤᱨᱤᱫ ᱠᱚᱫᱚ ᱮᱴᱟᱜ ᱴᱷᱟᱶ ᱨᱮᱭᱟᱜ ᱵᱤᱨᱤᱫ ᱠᱷᱚᱱ ᱫᱚ ᱟᱹᱰᱤ ᱜᱮ ᱵᱷᱮᱜᱟᱨ ᱜᱮᱭᱟ ᱡᱮᱢᱚᱱ ᱵᱳᱞᱯᱩᱨ ᱥᱟᱱᱛᱤᱱᱤᱠᱮᱛᱚᱱ ᱨᱮᱭᱟᱜ ᱯᱨᱮᱱᱴᱤᱝ ᱵᱟ ᱴᱮᱠᱥᱴᱟᱭᱤᱞ ᱠᱚ ᱵᱟᱝᱠᱷᱟᱱ ᱚᱲᱟᱜ ᱥᱟᱡᱟᱣ ᱨᱮᱭᱟᱜ ᱡᱟᱦᱟᱱᱟᱜ ᱟᱥᱵᱟᱵ ᱡᱤᱱᱤᱥᱯᱚᱛᱨᱚ ᱠᱚᱫᱚ ᱱᱚᱰᱮᱱ ᱠᱚ ᱦᱚᱲ ᱜᱮᱠᱚ ᱵᱮᱱᱟᱣᱟ ᱟᱨ ᱚᱱᱟᱠᱚ ᱮᱴᱟᱜ ᱠᱷᱚᱱᱟᱜ ᱫᱚ ᱟᱹᱰᱤ ᱵᱷᱮᱜᱟᱨ ᱜᱮ ᱧᱮᱞᱚᱜᱼᱟ ᱟᱨᱦᱚᱸ ᱟᱹᱰᱤ ᱢᱚᱸᱡᱽ ᱜᱮ ᱧᱮᱞᱚᱜᱼᱟ ᱡᱮᱢᱚᱱ ᱦᱟᱥᱟ ᱨᱮᱭᱟᱜ ᱡᱟᱦᱟᱱᱟᱜ ᱡᱤᱱᱤᱥᱯᱚᱛᱨᱚ ᱵᱟᱝᱠᱷᱟᱱ ᱡᱟᱦᱟᱱᱟᱜ ᱯᱷᱚᱞ ᱨᱮᱭᱟᱜ ᱵᱤᱡ ᱫᱤᱭᱮ ᱵᱮᱱᱟᱣᱟᱜ ᱡᱤᱱᱤᱥ ᱯᱚᱛᱨᱚ ᱠᱚ ᱟᱹᱰᱤ ᱮᱴᱟᱜ ᱜᱮ ᱧᱮᱞᱚᱜᱼᱟ